ᱩᱞ ᱵᱟᱜᱟᱱ ᱠᱚᱦᱚᱸ ᱢᱮᱱᱟᱜ ᱛᱟᱞᱮᱜᱮᱭᱟ ᱠᱟᱱᱴᱷᱟᱲ ᱵᱟᱜᱟᱱ ᱦᱚᱸ ᱩᱱᱨᱮ ᱩᱱᱫᱚ ᱡᱚᱜ ᱛᱟᱞᱮᱭᱟ ᱠᱟᱡᱟᱠ ᱜᱮ ᱵᱤᱞᱤᱜᱼᱟ ᱡᱚᱛᱚ ᱦᱚᱲ ᱜᱮᱞᱮ ᱡᱚᱢᱟ ᱥᱮ ᱟᱹᱠᱷᱟᱨᱤᱧ ᱦᱚᱸᱞᱮ ᱤᱫᱤᱭ ᱜᱮᱭᱟ ᱟᱨ ᱠᱟᱱᱴᱷᱟᱲ ᱦᱚᱸ ᱟᱹᱠᱷᱟᱨᱤᱧ ᱦᱚᱸᱞᱮ ᱟᱹᱠᱷᱟᱨᱤᱧ ᱜᱮᱭᱟ ᱚᱲᱟᱜ ᱨᱮᱦᱚᱞᱮ ᱡᱚᱢ ᱜᱮᱭᱟ ᱠᱟᱱᱴᱷᱟᱲ ᱠᱚᱦᱚᱸ ᱟᱨ ᱢᱩᱱᱜᱟᱹ ᱵᱟᱦᱟ ᱦᱚᱸ ᱩᱛᱩ ᱠᱟᱛᱮ ᱦᱚᱞᱮ ᱡᱚᱢᱟ ᱟᱨ ᱥᱩᱴᱤ ᱛᱮᱫ ᱫᱚ ᱟᱹᱠᱷᱟᱨᱤᱧᱟᱞᱮ ᱚᱱᱟ ᱦᱚᱞᱮ ᱡᱚᱢ ᱜᱮᱭᱟ ᱤᱱᱟᱹ ᱠᱚᱛᱮᱜᱮ ᱟᱞᱮᱭᱟᱜ ᱥᱚᱝᱥᱟᱨ ᱪᱟᱞᱟᱜ ᱛᱟᱞᱮᱭᱟ ᱥᱮ ᱢᱤᱫ ᱵᱟᱨ ᱯᱚᱭᱥᱟᱞᱮ ᱤᱱᱠᱟᱢᱟ